ᱯᱮᱜᱮᱞ ᱡᱩᱱ ᱫᱚ ᱦᱩᱞ ᱢᱟᱦᱟ ᱫᱚᱥᱟᱨ ᱟᱨᱮ ᱚᱜᱚᱥᱴ ᱦᱤᱞᱚᱜ ᱫᱚ ᱫᱷᱟᱹᱨᱛᱤ ᱡᱮᱜᱮᱛ ᱡᱟᱠᱟᱛ ᱟᱹᱫᱤᱵᱟᱹᱥᱤ ᱢᱟᱦᱟ ᱢᱮᱱᱛᱮ ᱵᱚᱱ ᱵᱟᱲᱟᱭᱟ ᱯᱮᱭᱟᱱᱟᱜ ᱫᱚ ᱢᱚᱬᱮ ᱥᱮᱯᱴᱮᱢᱵᱚᱨ ᱢᱟᱪᱮᱫ ᱢᱟᱦᱟ ᱯᱩᱱ ᱟᱱᱟᱜ ᱢᱚᱬᱮ ᱢᱮ ᱫᱚ ᱯᱚᱱᱰᱤᱛ ᱨᱟᱹᱜᱷᱩᱱᱟᱛ ᱢᱩᱨᱢᱩ ᱜᱚᱢᱠᱮᱭᱟᱜ ᱡᱟᱱᱟᱢ ᱢᱟᱦᱟ ᱢᱚᱬᱮᱭᱟᱱᱟᱜ ᱫᱚ ᱯᱚᱦᱮᱞᱟ ᱢᱮ ᱫᱚ ᱥᱟᱹᱫᱷᱩ ᱨᱟᱢᱪᱟᱸᱫᱽ ᱢᱩᱨᱢᱩ ᱜᱚᱢᱠᱮᱭᱟᱜ ᱡᱟᱱᱟᱢ ᱢᱟᱦᱟ